ᱦᱮᱸ ᱱᱚᱰᱮ ᱡᱟᱦᱟᱸ ᱠᱟᱛᱷᱟ ᱠᱟᱱᱟ ᱡᱮ ᱨᱩᱣᱟᱹ ᱦᱟᱹᱥᱩᱨᱮ ᱦᱟᱥᱯᱟᱛᱟᱞ ᱪᱟᱞᱟᱜ ᱠᱟᱛᱷᱟ ᱟᱫᱚ ᱱᱚᱣᱟ ᱫᱚ ᱚᱵᱚᱥᱥᱳᱭ ᱮᱠᱟᱞ ᱞᱟᱹᱠᱛᱤ ᱠᱟᱱ ᱜᱮᱭᱟ ᱟᱛᱳ ᱴᱚᱞᱟ ᱠᱚᱨᱮᱱᱟᱜ ᱟᱛᱳ ᱚᱲᱟᱜ ᱠᱚᱨᱮᱱ ᱡᱟᱦᱟᱸᱭ ᱦᱚᱲ ᱜᱮᱠᱚ ᱨᱩᱣᱟᱹ ᱦᱟᱹᱥᱩᱜ ᱟᱠᱚ ᱚᱱᱠᱟᱱᱟᱜ ᱟᱡᱟᱨ ᱨᱮᱠᱚ ᱯᱟᱲᱟᱜᱼᱟ ᱠᱤᱱᱛᱩ ᱚᱱᱟ ᱫᱚ ᱮᱠᱫᱚᱢ ᱢᱟᱱᱮ ᱰᱟᱠᱛᱟᱨ ᱚᱲᱟᱜ ᱥᱮ ᱦᱟᱥᱯᱟᱛᱟᱞ ᱫᱚ ᱮᱠᱟᱞ ᱜᱮ ᱪᱟᱞᱟᱣ ᱞᱟᱹᱠᱛᱤ ᱠᱟᱱᱟ ᱡᱮ ᱱᱡᱮᱛᱮ ᱱᱤᱡᱮᱨᱟᱜ ᱪᱤᱠᱤᱛᱥᱟ ᱫᱚ ᱵᱟᱝ ᱠᱚᱨᱟᱣ ᱜᱮ ᱵᱩᱜᱤᱭᱟ ᱦᱮᱸ ᱥᱮ ᱠᱟᱨᱚᱱ ᱡᱩᱫᱤ ᱱᱤᱡᱮᱛᱮ ᱚᱲᱟᱜ ᱨᱮ ᱛᱟᱦᱮᱸ ᱠᱟᱛᱮ ᱟᱢᱮᱢ ᱪᱤᱠᱤᱛᱥᱟᱜᱼᱟ ᱚᱱᱟ ᱵᱚᱫᱚᱞ ᱫᱚ ᱱᱚᱜᱼᱚᱭ ᱡᱮ ᱟᱵᱚ ᱫᱚ ᱵᱟᱵᱚᱱ ᱵᱟᱲᱟᱭᱟ ᱪᱮᱫ ᱨᱟᱱ ᱠᱚ ᱥᱮ ᱯᱟᱛᱞᱟ ᱯᱟᱭᱠᱷᱟᱱᱟ ᱥᱮ ᱟᱢᱟᱥᱟ ᱥᱮ ᱚᱱᱠᱟ ᱟᱨᱚ ᱡᱟᱦᱟᱸ ᱱᱚᱜᱼᱚᱭ ᱡᱮ ᱦᱟᱨᱴ ᱮᱴᱟᱠ ᱥᱮ ᱥᱴᱨᱳᱠ ᱠᱚ ᱡᱟᱦᱟᱸ ᱦᱩᱭᱩᱜ ᱠᱟᱱᱟ ᱱᱚᱝᱠᱟᱱᱟᱜ ᱦᱮᱸ ᱱᱚᱣᱟ ᱠᱚ ᱠᱷᱮᱛᱨᱚ ᱨᱮᱫᱚ ᱦᱩᱭᱩᱜ ᱠᱟᱱᱟ ᱮᱠᱟᱞᱜᱮ ᱢᱟᱱᱮ ᱡᱩᱨᱩᱨᱤ ᱵᱷᱤᱛᱛᱤ ᱛᱮ ᱚᱱᱟ ᱫᱚ ᱠᱤᱱᱛᱩ ᱦᱟᱥᱯᱟᱛᱟᱞ ᱜᱮ ᱪᱟᱞᱟᱣ ᱞᱟᱹᱠᱛᱤ ᱠᱟᱱᱟ ᱟᱨ ᱵᱟᱠᱷᱟᱱ ᱪᱤᱠᱟᱹᱜᱼᱟ ᱚᱸᱰᱮ ᱫᱚ ᱱᱟᱨᱥ ᱠᱚ ᱛᱟᱦᱮᱱᱟ ᱰᱟᱠᱛᱟᱨ ᱵᱟᱹᱵᱩ ᱠᱚ ᱛᱟᱦᱮᱱᱟ ᱥᱚᱝᱜᱮ ᱥᱚᱝ ᱠᱤᱱᱛᱩ ᱴᱨᱤᱴᱢᱮᱱᱴ ᱡᱟᱦᱟᱸ ᱵᱚᱱ ᱪᱤᱠᱤᱛᱥᱟ ᱚᱱᱟ ᱧᱟᱢ ᱫᱟᱲᱮᱭᱟᱜᱼᱟ ᱧᱟᱢ ᱠᱟᱛᱮ ᱢᱤᱫᱴᱮᱱ ᱨᱩᱜᱤ ᱚᱱᱟ ᱥᱩᱥᱛᱷᱚ ᱥᱮ ᱵᱟᱧᱪᱟᱣ ᱫᱟᱲᱮᱭᱟᱜ ᱟᱭ ᱟᱨ ᱚᱲᱟᱜ ᱠᱚ ᱪᱤᱠᱟᱹᱜ ᱠᱟᱱᱟ ᱚᱲᱟᱜ ᱠᱚᱨᱮ ᱫᱚ ᱟᱵᱚ ᱚᱱᱠᱟᱱᱟᱜ ᱠᱳᱱᱚ ᱨᱟᱱ ᱦᱚᱸ ᱵᱟᱹᱱᱩᱜᱼᱟ ᱦᱮᱸ ᱟᱨ ᱚᱲᱟᱜ ᱠᱚᱨᱮ ᱫᱚ ᱱᱚᱰᱮ ᱫᱚ ᱠᱤᱱᱛᱩ ᱱᱤᱭᱟᱹ ᱠᱚᱨᱟᱣ ᱜᱟᱱᱚᱜᱼᱟ ᱡᱟᱦᱟᱸ ᱠᱚ ᱞᱟᱹᱭ ᱯᱨᱟᱛᱷᱚᱢᱤᱠ ᱪᱤᱠᱤᱛᱥᱟ ᱤᱱᱟᱹ ᱤᱱᱟᱹ ᱠᱚᱨᱟᱣ ᱠᱟᱛᱮ ᱠᱤᱱᱛᱩ ᱫᱩᱨᱚᱱ ᱢᱟᱱᱮ ᱟᱹᱰᱤ ᱞᱚᱜᱚᱱ ᱥᱮ ᱩᱥᱟᱹᱨᱟ ᱥᱟᱺᱦᱤᱡ ᱠᱤᱱᱛᱩ ᱦᱟᱥᱯᱟᱛᱟᱞ ᱛᱮᱜᱮ ᱤᱫᱤᱜᱮ ᱞᱟᱜᱟᱜᱼᱟ ᱦᱮᱸ ᱛᱚ ᱚᱠᱚᱭ ᱦᱚᱸ ᱟᱵᱚ ᱟᱛᱳ ᱠᱚᱨᱮᱜ ᱥᱮ ᱚᱲᱟᱜ ᱨᱮ ᱫᱚᱦᱚ ᱠᱟᱛᱮ ᱠᱤᱱᱛᱩ ᱯᱮᱥᱮᱱᱴ ᱠᱚ ᱟᱞᱚᱵᱚᱱ ᱪᱤᱠᱤᱛᱥᱟ ᱠᱚᱢᱟ ᱟᱵᱚ ᱠᱤᱱᱛᱩ ᱡᱚᱛᱚ ᱠᱤᱱᱛᱩ ᱜᱟᱥᱯᱟᱛᱟᱞ ᱵᱚᱱ ᱪᱟᱞᱟᱜᱼᱟ ᱦᱮᱸ ᱥᱮ ᱚᱸᱰᱮ ᱫᱚ ᱥᱚᱝᱜᱮ ᱥᱚᱝᱜᱮ ᱪᱤᱠᱤᱛᱥᱟ ᱮᱛᱚᱦᱚᱵᱚᱜᱼᱟ ᱪᱤᱠᱤᱛᱥᱟ ᱥᱩᱨᱩᱜᱼᱟ ᱦᱮᱸ ᱛᱟᱦᱚᱞᱮ ᱠᱷᱟᱱ ᱱᱩᱭ ᱡᱟᱦᱟᱸᱭ ᱯᱮᱥᱮᱱᱴ ᱡᱟᱦᱟᱸᱭ ᱞᱟᱝᱜᱟ ᱠᱟᱱᱟᱭ ᱨᱩᱣᱟᱹᱜ ᱠᱟᱱᱟᱭ ᱩᱱᱤ ᱠᱤᱱᱛᱩ ᱚᱱᱟ ᱪᱤᱠᱤᱛᱥᱟᱭ ᱧᱟᱢ ᱞᱮᱠᱷᱟᱱ ᱞᱚᱜᱚᱱ ᱧᱚᱜᱼᱮ ᱥᱩᱥᱛᱷᱚ ᱨᱩᱣᱟᱹᱲ ᱫᱟᱲᱮᱭᱟᱜᱼᱟ ᱦᱮᱸ ᱛᱚ ᱤᱱᱟᱹᱜᱤᱧ ᱢᱮᱱ ᱛᱟᱵᱚᱱᱟ ᱟᱨ ᱚᱲᱟᱜ ᱠᱚᱨᱮ ᱫᱚ ᱵᱟᱝ ᱪᱤᱠᱤᱛᱥᱟ ᱠᱟᱛᱮ ᱰᱟᱠᱛᱟᱨ ᱥᱮ ᱦᱟᱥᱯᱟᱛᱟᱞ ᱜᱮ ᱮᱠᱟᱞ ᱪᱟᱞᱟᱣ ᱞᱟᱹᱠᱛᱤ ᱠᱟᱱᱟ